ᱵᱤᱨᱵᱷᱩᱢ ᱨᱮᱭᱟᱜ ᱠᱤᱪᱷᱩ ᱧᱩᱛᱩᱢᱟᱱ ᱡᱟᱭᱜᱟ ᱫᱚ ᱦᱩᱭᱩᱜ ᱠᱟᱱᱟ ᱡᱟᱸᱦᱟ ᱵᱚᱠᱨᱮᱥᱥᱚᱨ ᱛᱟᱨᱟᱯᱤᱴᱷ ᱥᱟᱱᱛᱤᱱᱤᱠᱮᱛᱚᱱ ᱠᱚᱝᱠᱟᱞᱤᱛᱚᱞᱟ ᱯᱷᱩᱞᱳᱨᱳᱛᱚᱞᱟ ᱥᱳᱱᱟᱡᱷᱩᱨᱤ ᱠᱷᱳᱣᱟᱭ ᱦᱟᱴ ᱱᱤᱭᱟᱹ ᱠᱚ ᱡᱟᱜᱟ ᱛᱮ ᱵᱚᱞᱚᱱ ᱞᱟᱹᱜᱤᱫ ᱫᱚ ᱦᱚᱲ ᱠᱚᱣᱟᱜ ᱠᱳᱱᱳ ᱨᱚᱠᱚᱢ ᱟᱹᱭᱫᱟᱹᱨ ᱵᱟᱝ ᱦᱟᱛᱟᱣ ᱦᱩᱭᱩᱜᱼᱟ ᱦᱚᱲ ᱠᱚ ᱡᱤᱨᱟᱹᱣ ᱚᱠᱛᱚ ᱠᱟᱴᱟᱣ ᱞᱟᱹᱜᱤᱫ ᱫᱚ ᱫᱟᱨᱡᱤᱞᱤᱝ ᱜᱮᱝᱴᱚᱠ ᱥᱩᱱᱫᱚᱨᱵᱚᱱ ᱫᱤᱜᱷᱟ ᱯᱩᱨᱤ ᱛᱟᱡᱽ ᱢᱚᱦᱚᱞ ᱡᱚᱢᱢᱩ ᱠᱟᱥᱢᱤᱨ ᱱᱤᱭᱟᱹ ᱠᱚ ᱪᱷᱟᱲᱟ ᱟᱨᱦᱚᱸ ᱟᱭᱢᱟ ᱡᱟᱜᱟ ᱛᱮ ᱦᱚᱲ ᱠᱚ ᱡᱤᱨᱟᱹᱣ ᱞᱟᱹᱜᱤᱫ ᱠᱚ ᱪᱟᱞᱟᱣ ᱫᱟᱲᱮᱭᱟᱜᱼᱟ